ᱟᱪᱪᱷᱟ ᱢᱤᱫᱴᱟᱝ ᱠᱚᱲᱟ ᱜᱤᱫᱽᱨᱟᱹ ᱢᱤᱫᱴᱟᱝ ᱠᱩᱲᱤ ᱜᱤᱫᱽᱨᱟᱹ ᱟᱫᱚ ᱛᱟᱦᱚᱞᱮ ᱨᱟᱭᱵᱟᱨᱤᱪ ᱠᱚ ᱥᱟᱵ ᱠᱮᱫᱮᱭᱟ ᱠᱚᱲᱟ ᱚᱲᱟᱜ ᱨᱮᱱ ᱢᱤᱫᱴᱟᱝ ᱵᱟᱹᱦᱩ ᱧᱮᱞ ᱟᱞᱮ ᱢᱮ ᱟᱫᱚ ᱛᱟᱦᱚᱞᱮ ᱩᱱᱤ ᱨᱟᱭᱵᱟᱨ ᱫᱚ ᱟᱫᱚ ᱢᱤᱫᱴᱟᱱ ᱠᱩᱲᱤ ᱜᱤᱫᱽᱨᱟᱹᱭ ᱧᱮᱞᱟᱜ ᱠᱚᱣᱟᱭ ᱧᱮᱞ ᱠᱟᱛᱮᱜ ᱠᱚ ᱦᱮᱡ ᱮᱱᱟ ᱠᱚᱲᱟ ᱚᱲᱟᱜ ᱨᱮᱱ ᱧᱮᱧᱮᱞ ᱠᱩᱲᱤ ᱜᱤᱫᱽᱨᱟᱹ ᱠᱚ ᱠᱩᱞᱤ ᱠᱮᱫᱮᱭᱟ ᱟᱡ ᱢᱟᱢᱟ ᱛᱟᱠᱚ ᱟᱡ ᱵᱟᱵᱟ ᱛᱟᱠᱚ ᱛᱤᱱᱟᱹᱜ ᱡᱚᱛᱚ ᱠᱤᱪᱷᱩ ᱠᱩᱥᱤ ᱠᱩᱥᱟᱹᱞ ᱦᱩᱭ ᱱᱟ ᱠᱩᱲᱤ ᱜᱤᱫᱽᱨᱟᱹ ᱚᱲᱟᱜ ᱨᱮᱱ ᱦᱚᱸ ᱠᱚ ᱥᱮᱱ ᱱᱟ ᱠᱚᱲᱟ ᱜᱤᱫᱽᱨᱟᱹ ᱚᱲᱟᱜ ᱥᱮᱱ ᱠᱟᱛᱮᱜ ᱠᱚ ᱠᱩᱞᱤ ᱠᱮᱜ ᱠᱚᱣᱟ ᱟᱠᱚᱣᱟᱜ ᱟᱫᱤ ᱵᱩᱱᱤᱭᱟᱫᱤ ᱪᱮᱫ ᱞᱮᱠᱟ ᱛᱤᱱᱟᱹᱜ ᱦᱟᱥᱟ ᱡᱟᱭᱜᱟ ᱛᱟᱨᱯᱚᱨᱮ ᱠᱩᱲᱤ ᱚᱲᱟᱜ ᱨᱮᱱ ᱠᱚ ᱠᱩᱥᱤᱭᱮᱱᱟ ᱠᱩᱥᱤ ᱠᱟᱛᱮᱜ ᱟᱫᱚ ᱛᱟᱦᱚᱞᱮ ᱨᱟᱭᱵᱟᱨ ᱟᱜ ᱦᱟᱛ ᱛᱮᱜᱮ ᱟᱫᱚ ᱠᱚ ᱠᱩᱞ ᱠᱮᱫᱟ ᱠᱟᱛᱷᱟ ᱡᱮ ᱱᱩᱱ ᱫᱤᱱ ᱛᱮ ᱱᱚᱣᱟ ᱵᱟᱯᱞᱟ ᱫᱚ ᱴᱷᱟᱲᱚ ᱜᱚᱴᱟᱜᱼᱟ ᱛᱟᱦᱚᱞᱮ ᱵᱟᱯᱞᱟᱨᱮ ᱡᱷᱚᱛᱚ ᱥᱟᱹᱛ ᱥᱟᱯᱲᱟᱣ ᱦᱩᱭ ᱱᱟ ᱦᱟᱱᱰᱮ ᱱᱷᱟᱰᱮ ᱠᱟᱛᱷᱟ ᱵᱟᱡᱟᱣ ᱮᱱᱟ ᱱᱩᱱᱟᱹᱜ ᱛᱟᱨᱤᱠᱷᱛᱮ ᱵᱟᱯᱞᱟ ᱠᱚ ᱫᱤᱱ ᱠᱮᱫᱟ ᱵᱟᱯᱞᱟ ᱨᱮ ᱞᱟᱹᱭ ᱠᱮᱫᱟ ᱠᱚ ᱪᱮᱫ ᱪᱮᱫ ᱠᱚ ᱞᱟᱜᱟᱜᱼᱟ ᱟᱛᱳ ᱢᱚᱬᱮ ᱦᱚᱲ ᱟᱫᱚ ᱠᱚ ᱞᱟᱹᱭ ᱠᱮᱫᱟ ᱟᱞᱮ ᱫᱚ ᱯᱮᱭᱟ ᱠᱷᱟᱰᱟ ᱜᱮᱫᱟᱜ ᱞᱮ ᱦᱟᱛᱟᱣᱟ ᱠᱩᱲᱤ ᱜᱤᱫᱽᱨᱟᱹ ᱚᱲᱟᱜ ᱠᱷᱚᱱᱟᱜ ᱠᱚ ᱞᱟᱹᱭ ᱠᱮᱫᱟ ᱴᱷᱤᱠ ᱜᱮᱭᱟ ᱡᱟᱶᱟᱭ ᱚᱲᱟᱜ ᱨᱮᱱ ᱠᱚ ᱞᱟᱹᱭ ᱠᱮᱫᱟ ᱦᱮᱸ ᱛᱟᱦᱚᱞᱮ ᱟᱫᱚ ᱛᱟᱦᱚᱞᱮ ᱵᱟᱯᱞᱟ ᱦᱤᱞᱳᱜ ᱫᱚ ᱟᱫᱚ ᱦᱟᱱᱰᱮᱱ ᱢᱚᱬᱮ ᱦᱚᱲ ᱱᱚᱰᱮ ᱢᱚᱬᱮ ᱦᱚᱲ ᱱᱚᱰᱮ ᱦᱚᱸ ᱡᱟᱶᱟᱭ ᱠᱚ ᱚᱡᱚᱜ ᱠᱮᱫᱮᱭᱟ ᱥᱩᱱᱩᱢ ᱥᱟᱥᱟᱝ ᱡᱟᱶᱟᱭ ᱚᱡᱚᱜ ᱠᱟᱛᱮᱜ ᱤᱛᱟᱹᱜ ᱥᱟᱥᱟᱝ ᱠᱚ ᱟᱹᱜᱩ ᱠᱮᱫᱟ ᱟᱹᱜᱩ ᱠᱟᱛᱮᱜ ᱱᱩᱭ ᱠᱩᱲᱤ ᱜᱤᱫᱽᱨᱟᱹ ᱠᱚ ᱟᱹᱜᱩ ᱠᱮᱫᱮᱭᱟ ᱚᱡᱚᱜ ᱠᱟᱛᱮᱜ ᱡᱟᱶᱟᱭ ᱦᱮᱡᱱᱟ ᱡᱟᱶᱟᱭ ᱠᱚᱲᱟ ᱵᱟᱯᱞᱟᱜ ᱨᱮ ᱠᱩᱲᱤ ᱜᱤᱫᱽᱨᱟᱹ ᱦᱚᱸ ᱠᱚ ᱫᱩᱜᱤ ᱫᱷᱟᱹᱱᱤ ᱠᱮᱫᱮᱭᱟ ᱫᱩᱜᱤ ᱫᱷᱟᱹᱱᱤ ᱠᱟᱛᱮᱜ ᱟᱫᱚ ᱛᱟᱦᱚᱞᱮ ᱥᱤᱸᱫᱽᱨᱟᱹ ᱫᱟᱱ ᱠᱚ ᱮᱦᱚᱵ ᱠᱮᱫᱟ ᱥᱤᱸᱫᱽᱨᱟᱹ ᱫᱟᱱ ᱯᱚᱨᱮ ᱤᱛᱩᱜ ᱥᱤᱸᱫᱩᱨ ᱦᱩᱭ ᱮᱱᱟ ᱤᱛᱩᱜ ᱥᱤᱸᱫᱩᱨ ᱯᱚᱨᱮ ᱟᱛᱳ ᱢᱚᱬᱮ ᱦᱚᱲ ᱟᱛᱮᱜ ᱵᱤᱫᱟᱹᱭ ᱠᱮᱜ ᱠᱚᱣᱟ ᱵᱤᱫᱟᱹᱭ ᱠᱟᱛᱮᱜ ᱠᱩᱞᱦᱤ ᱢᱩᱪᱟᱹᱫ ᱨᱮᱠᱚ ᱢᱟ ᱤᱭᱟᱹ ᱠᱮᱫᱟ ᱢᱟᱛᱠᱚᱢ ᱵᱩᱴᱟᱹ ᱠᱟᱛᱮᱜ ᱜᱚᱸᱰ ᱡᱚᱦᱟᱨ ᱠᱟᱛᱮᱜ ᱵᱟᱹᱦᱩ ᱡᱟᱶᱟᱭ ᱟᱫᱚ ᱠᱚ ᱵᱤᱫᱟᱹᱭ ᱠᱚ ᱠᱚᱣᱟ ᱱᱟᱭ ᱜᱮ ᱱᱟᱯᱟᱭ ᱛᱮᱜᱮ ᱟᱫᱚ ᱫᱤᱱ ᱠᱤᱱ ᱠᱷᱟᱴᱟᱣ ᱟᱠᱤᱱ ᱠᱷᱟᱰᱟᱣ ᱠᱮᱫᱟ